ᱟᱭᱢᱟ ᱦᱚᱲᱜᱮ ᱚᱡᱚᱱ ᱵᱟᱹᱲᱛᱤ ᱨᱤᱠᱟᱹ ᱠᱚ ᱠᱚᱨᱟᱣ ᱞᱟᱹᱜᱤᱫᱚᱜᱼᱟ ᱪᱮᱫᱟᱜ ᱥᱮ ᱵᱷᱟᱜᱮ ᱚᱡᱚᱱ ᱵᱟᱝ ᱠᱷᱟᱹᱛᱤᱨ ᱛᱮ ᱟᱭᱢᱟ ᱠᱟᱹᱢᱤ ᱠᱚᱨᱮ ᱵᱟᱝ ᱠᱚ ᱦᱟᱛᱟᱣ ᱠᱚᱣᱟ ᱪᱮᱫᱟᱜ ᱱᱚᱣᱟ ᱢᱮᱱ ᱜᱟᱱᱚᱜᱼᱟ ᱡᱮ ᱚᱡᱚᱱ ᱵᱟᱹᱲᱛᱤ ᱨᱤᱠᱟᱹ ᱨᱮᱭᱟᱜ ᱚᱲᱟᱜ ᱨᱮ ᱵᱷᱟᱜᱮ ᱴᱷᱤᱠ ᱡᱚᱢ ᱧᱩ ᱯᱩᱥᱴᱤᱠᱚᱨ ᱡᱚᱢ ᱟᱲᱟᱜ ᱥᱟᱠᱟᱢ ᱡᱚᱢ ᱦᱩᱭᱩᱜᱼᱟ ᱥᱚᱨᱤᱨ ᱪᱚᱨᱪᱟ ᱦᱩᱭᱩᱜᱼᱟ ᱟᱨᱦᱚᱸ ᱠᱳᱱᱳ ᱨᱳᱜᱽ ᱟᱡᱟᱨ ᱫᱚᱦᱚ ᱵᱟᱝ ᱦᱩᱭᱩᱜᱼᱟ ᱚᱱᱟ ᱠᱚ ᱵᱟᱝ ᱛᱟᱦᱮᱱ ᱠᱷᱟᱱᱜᱮ ᱟᱹᱰᱤ ᱢᱚᱡᱽ ᱚᱡᱚᱱ ᱦᱩᱭᱩᱜ ᱛᱟᱢᱟ ᱥᱚᱨᱤᱨ ᱪᱚᱨᱪᱟ ᱟᱨᱦᱚᱸ ᱚᱲᱟᱜ ᱨᱮ ᱵᱷᱟᱜᱮ ᱴᱷᱤᱠ ᱡᱚᱢ ᱧᱩ ᱞᱮᱠᱷᱟᱡ ᱜᱮ ᱚᱡᱚᱱ ᱵᱟᱹᱲᱛᱤᱜ ᱛᱟᱢᱟ ᱡᱟᱦᱟᱸ ᱟᱢ ᱡᱚᱛᱚ ᱡᱟᱭᱜᱟ ᱨᱮᱜᱮ ᱡᱟᱛᱮ ᱠᱚ ᱦᱟᱛᱟᱣ ᱢᱮ